ᱤᱧᱟᱹᱜ ᱯᱟᱲᱦᱟᱣ ᱢᱩᱪᱟᱹᱫ ᱯᱩᱛᱷᱤ ᱫᱚ ᱦᱩᱭᱩᱜ ᱠᱟᱱᱟ ᱤᱝᱨᱮᱡᱤ ᱤᱧ ᱠᱟᱹᱴᱤᱪ ᱠᱷᱚᱱ ᱤᱝᱨᱮᱡᱤ ᱴᱷᱤᱠ ᱢᱚᱡ ᱛᱮ ᱯᱟᱲᱦᱟᱣ ᱞᱮᱫ ᱛᱮ ᱱᱮᱛᱟᱨ ᱦᱚᱸ ᱡᱟᱦᱟᱱᱟᱜ ᱯᱷᱚᱨᱚᱢ ᱯᱷᱤᱞᱟᱯ ᱵᱟ ᱡᱟᱸᱦᱟᱱᱟᱜ ᱪᱤᱴᱷᱤ ᱠᱩᱞ ᱨᱮ ᱴᱷᱤᱠ ᱛᱤᱧ ᱚᱞ ᱫᱟᱲᱮᱭᱟᱜᱼᱟ ᱟᱨ ᱦᱚᱸ ᱡᱟᱸᱦᱟᱭ ᱠᱚ ᱥᱚᱝᱜᱮ ᱤᱝᱨᱮᱡᱤ ᱨᱚᱲ ᱡᱚᱠᱷᱮᱪ ᱦᱚᱸ ᱴᱷᱤᱠ ᱛᱤᱧ ᱨᱚᱲ ᱫᱟᱲᱮᱭᱟᱜᱼᱟ